ᱡᱷᱟᱨᱜᱨᱟᱢ ᱠᱷᱚᱱ ᱜᱤᱫᱽᱨᱟᱹ ᱠᱚᱣᱟᱜ ᱢᱤᱫᱴᱟᱝ ᱵᱳᱭᱤᱧ ᱟᱜᱩ ᱫᱟᱨᱟ ᱞᱮᱫᱟ ᱛᱚ ᱚᱱᱟ ᱵᱳᱭ ᱨᱮᱱᱟᱜ ᱯᱨᱤᱥᱴᱷᱟ ᱠᱷᱩᱵ ᱥᱚᱠᱛᱚ ᱜᱮᱭᱟ ᱟᱨ ᱪᱷᱚᱲᱟ ᱠᱚᱦᱚᱸ ᱡᱟᱦᱟᱸ ᱪᱷᱚᱲᱟ ᱠᱚ ᱚᱱᱟ ᱵᱳᱭ ᱨᱮ ᱢᱮᱱᱟᱜᱼᱟ ᱠᱷᱩᱵ ᱢᱚᱡᱽ ᱜᱮᱭᱟ ᱟᱨ ᱜᱚᱞᱯᱚ ᱠᱚᱦᱚᱸ ᱢᱮᱱᱟᱜᱼᱟ ᱠᱷᱩᱵ ᱪᱮᱦᱨᱟ ᱪᱮᱦᱨᱟ ᱟᱨ ᱜᱤᱫᱽᱨᱟᱹ ᱫᱚ ᱚᱱᱟ ᱨᱟᱹᱥᱠᱟᱹ ᱛᱮᱠᱚ ᱪᱟᱞᱟᱜ ᱠᱟᱱᱟ ᱟᱹᱰᱤ ᱫᱤᱱ ᱚᱱᱟ ᱵᱳᱭ ᱪᱟᱞᱟᱣᱮᱱᱟ ᱚᱲᱮᱡ ᱦᱚᱸ ᱵᱟᱝ ᱚᱲᱮᱡ ᱦᱚᱫᱚᱜ ᱠᱟᱱᱟ ᱡᱟᱭᱦᱳᱠ ᱟᱨ ᱠᱷᱩᱵ ᱨᱚᱝ ᱟᱛᱮ ᱪᱷᱚᱵᱤᱭ ᱟᱛᱮ ᱚᱱᱟ ᱵᱳᱭ ᱵᱳᱭ ᱢᱮᱱᱟᱜᱼᱟ ᱮᱠᱷᱚᱱ ᱫᱷᱟᱹᱵᱤᱡ ᱪᱟᱞᱟᱜ ᱠᱟᱱ ᱜᱮᱭᱟ ᱦᱩᱭᱮᱱ ᱜᱮᱭᱟ ᱵᱟᱨ ᱯᱮ ᱵᱚᱪᱷᱚᱨ ᱜᱟᱱ ᱛᱚᱵᱩ ᱚᱱᱟ ᱵᱳᱭ ᱵᱷᱟᱜᱮ ᱜᱮᱭᱟ ᱮᱠᱷᱚᱱᱳ ᱟᱨ ᱜᱤᱫᱽᱨᱟᱹ ᱫᱚ ᱨᱟᱹᱥᱠᱟᱹ ᱛᱮᱠᱚ ᱥᱮᱬᱟᱭ ᱫᱟᱠᱚ ᱟᱹᱰᱤ ᱩᱥᱛᱟᱹᱨ ᱜᱤᱫᱽᱨᱟᱹ ᱚᱱᱟ ᱪᱷᱚᱲᱟ ᱵᱳᱭ ᱜᱮᱠᱚ ᱯᱟᱲᱦᱟᱣ ᱠᱟᱫᱟ ᱟᱨ ᱯᱟᱲᱦᱟᱜ ᱠᱟᱱ ᱜᱮᱭᱟ ᱠᱚ ᱚᱱᱟ ᱵᱳᱭ ᱠᱷᱩᱵ ᱜᱮ ᱵᱷᱟᱜᱮᱭᱟ